ᱤᱧ ᱫᱚ ᱦᱟᱴ ᱵᱟᱡᱟᱨ ᱠᱷᱚᱱ ᱟᱹᱜᱩ ᱟᱠᱟᱫ ᱠᱚᱣᱟᱹᱧ ᱡᱤᱵ ᱡᱤᱭᱟᱹᱞᱤ ᱩᱱᱠᱩ ᱪᱟᱥᱼᱵᱟᱥ ᱨᱮᱠᱚ ᱜᱚᱲᱚ ᱠᱚ ᱮᱢ ᱟᱠᱟᱣ ᱫᱤᱧᱟ ᱟᱨ ᱱᱤᱛᱚᱜ ᱛᱮ ᱫᱷᱚᱱ ᱫᱚᱨᱤᱵ ᱟᱹᱰᱤ ᱠᱚ ᱟᱨᱡᱟᱣ ᱠᱟᱣᱫᱤᱧᱟ